ᱥᱤᱠᱱᱟᱹᱛ ᱥᱮ ᱚᱞᱚᱜ ᱯᱟᱲᱦᱟᱣ ᱫᱚ ᱡᱤᱭᱚᱱ ᱨᱮᱱᱟᱜ ᱟᱹᱰᱤ ᱞᱟᱹᱛᱤ ᱟᱱᱟᱜ ᱫᱩᱨᱤᱵᱽ ᱠᱟᱱᱟ ᱡᱟᱦᱟᱸ ᱵᱟᱝ ᱠᱷᱟᱱ ᱫᱚ ᱡᱤᱵᱚᱱ ᱢᱤᱫ ᱞᱮᱠᱟ ᱧᱩᱛ ᱨᱮᱜᱮ ᱛᱟᱦᱮᱸᱱᱟ ᱱᱤᱭᱟᱹ ᱥᱤᱠᱷᱱᱟᱹᱛ ᱛᱟᱞᱟ ᱛᱮᱜᱮ ᱱᱤᱡᱮᱠᱮ ᱡᱮᱢᱚᱱ ᱵᱟᱰᱟᱭ ᱧᱟᱢᱚᱜᱼᱟ ᱚᱱᱟ ᱥᱟᱶᱛᱮ ᱜᱚᱴᱟ ᱫᱷᱟᱹᱨᱛᱤ ᱜᱚᱴᱟ ᱵᱤᱥᱥᱚ ᱵᱽᱨᱚᱢᱢᱟᱸᱰ ᱥᱟᱶᱛᱮ ᱢᱟᱱᱚᱵᱽ ᱥᱚᱵᱽᱵᱷᱚᱛᱟ ᱵᱤᱵᱚᱨᱛᱚᱱ ᱨᱮᱱᱟᱜ ᱤᱛᱤᱦᱟᱥ ᱡᱚᱛᱚ ᱵᱟᱰᱟᱭᱚᱜᱼᱟ ᱟᱨ ᱟᱜᱟᱢ ᱫᱤᱱ ᱨᱮ ᱱᱤᱡᱮᱨᱟᱜ ᱵᱷᱟᱵᱽᱱᱟ ᱪᱤᱱᱛᱟᱹ ᱛᱟᱞᱟᱛᱮ ᱥᱚᱵᱽᱵᱷᱚᱛᱟ ᱚᱠᱟ ᱞᱮᱠᱟᱛᱮ ᱥᱮ ᱡᱤᱭᱚᱱ ᱚᱠᱟ ᱞᱮᱠᱟᱛᱮ ᱟᱨ ᱦᱚᱸ ᱥᱩᱠᱠᱷᱚ ᱫᱟᱭᱚᱠ ᱦᱩᱭᱜᱼᱟ ᱥᱮ ᱢᱚᱝᱜᱚᱞ ᱫᱟᱭᱚᱠ ᱦᱩᱭᱩᱜᱼᱟ ᱟᱨᱚ ᱩᱱᱱᱚᱭᱚᱱᱥᱤᱞ ᱦᱩᱭᱩᱜᱼᱟ ᱚᱱᱟ ᱨᱮᱱᱟᱜ ᱵᱷᱟᱵᱽᱱᱟ ᱪᱤᱱᱛᱟᱹ ᱵᱮᱱᱟᱜᱼᱟ